ᱥᱮᱨᱮᱧ ᱦᱚᱸ ᱥᱟᱶᱦᱮᱫ ᱠᱟᱱᱟ ᱥᱮᱨᱮᱧ ᱛᱟᱞᱟ ᱨᱮᱜᱮ ᱥᱟᱶᱦᱮᱫ ᱢᱮᱱᱟᱜᱼᱟ ᱥᱮᱨᱮᱧ ᱡᱤᱭᱟᱹᱲ ᱛᱟᱞᱟᱛᱮ ᱥᱟᱱᱛᱟᱲᱤ ᱥᱟᱶᱦᱮᱫ ᱦᱚᱸ ᱡᱤᱭᱟᱹᱲ ᱛᱟᱦᱮᱱᱟ ᱥᱮ ᱥᱟᱵ ᱥᱟᱢᱵᱲᱟᱜᱼᱟ ᱱᱚᱣᱟ ᱞᱮᱠᱟᱛᱮ ᱡᱮ ᱢᱟᱨᱮ ᱡᱟᱦᱟᱸ ᱞᱮᱠᱼᱵᱷᱟᱜᱽ ᱨᱮᱭᱟᱜ ᱥᱮᱨᱮᱧᱠᱚ ᱢᱮᱱᱟᱜᱼᱟ ᱱᱚᱣᱟᱠᱚ ᱥᱮᱨᱮᱧ ᱡᱚᱫᱤ ᱡᱤᱭᱟᱹᱲ ᱛᱟᱦᱮᱱᱟ ᱛᱟᱦᱚᱞᱮ ᱱᱚᱰᱮ ᱠᱷᱚᱱ ᱟᱭᱩᱢᱟᱹᱱ ᱦᱩᱭ ᱫᱟᱲᱮᱭᱟᱜᱼᱟ ᱡᱟᱦᱟᱸ ᱫᱚ ᱥᱟᱶᱛᱟ ᱨᱮᱭᱟᱜ ᱟᱹᱨᱤᱼᱪᱟᱹᱞᱤ ᱡᱤᱭᱟᱹᱲ ᱛᱟᱦᱮᱱᱟ ᱱᱚᱝᱠᱟ ᱤᱫᱤ ᱠᱟᱛᱮ ᱟᱹᱰᱤ ᱩᱛᱟᱹᱨ ᱥᱮᱨᱮᱧ ᱜᱮ ᱥᱚᱨᱦᱟᱭ ᱵᱟᱦᱟ ᱫᱟᱸᱥᱟᱭ ᱫᱚᱝ ᱱᱚᱠᱟᱱᱟᱜ ᱟᱹᱰᱤ ᱩᱛᱟᱹᱨ ᱥᱮᱨᱮᱧᱜᱮ ᱤᱧ ᱥᱚᱲᱠᱚ ᱟᱠᱟᱫᱟ